ᱦᱮᱸ ᱞᱟᱹᱭᱢᱮ

ᱦᱮᱸ ᱞᱟᱹᱭᱢᱮ ᱟᱞᱮ ᱵᱟᱸᱠᱩᱲᱟ ᱡᱮᱞᱟ ᱨᱮᱫᱚ ᱞᱮ ᱪᱟᱥᱮᱫᱟ ᱦᱚᱜ ᱚᱭ ᱟᱥᱟᱲ ᱵᱚᱸᱜᱟ ᱫᱚ ᱦᱳᱲᱳ ᱠᱚᱞᱮ ᱪᱟᱥ ᱜᱮᱭᱟ ᱟᱨ ᱵᱟᱹᱠᱤ ᱫᱷᱚᱨᱚᱱ ᱥᱳᱢᱚᱭ ᱫᱚ ᱛᱩᱲᱤ ᱜᱩᱦᱩᱢ ᱠᱷᱚᱥᱞᱟ ᱟᱨᱦᱚᱸ ᱟᱹᱞᱩ ᱠᱚᱞᱮ ᱴᱩᱠᱴᱟᱠ ᱞᱮ ᱪᱟᱥ ᱜᱮᱭᱟ ᱱᱚᱜ ᱚᱭ ᱵᱟᱠᱷᱟᱡ ᱛᱩᱨᱢᱩᱡᱽ ᱞᱮ ᱪᱟᱥᱟ ᱵᱟᱭᱡᱤᱠ ᱵᱷᱟᱵ ᱛᱮᱫᱚ ᱛᱩᱨᱢᱩᱡᱽ ᱠᱚ ᱛᱩᱨᱢᱩᱡᱽ ᱠᱚᱫᱚ ᱞᱮ ᱪᱟᱥ ᱜᱮᱭᱟ ᱱᱮᱜ ᱮ ᱱᱤᱛᱚᱜ ᱥᱤᱡᱤᱱ ᱥᱮᱴᱮᱨᱚᱜ ᱠᱟᱱᱟ ᱢᱟᱱᱮ ᱯᱩᱥ ᱵᱚᱸᱜᱟ ᱜᱮ ᱵᱟᱹᱭᱥᱟᱹᱣᱼᱟ ᱵᱟᱨ ᱪᱟᱥ ᱠᱷᱮᱛ ᱠᱚᱞᱮ ᱛᱮᱭᱟᱨᱟ ᱵᱟᱨ ᱪᱟᱥ ᱥᱤ ᱠᱟᱛᱮᱫ ᱟᱨ ᱤᱛᱟᱹᱠᱚ ᱠᱤᱨᱤᱧ ᱟᱹᱜᱩ ᱠᱟᱛᱮ ᱵᱟᱹᱭᱥᱟᱹᱣ ᱦᱩᱭᱩᱜᱼᱟ ᱟᱨᱠᱤ ᱦᱮᱸ ᱥᱟᱨ ᱠᱚ ᱠᱚ ᱮᱢᱚᱜ ᱜᱮᱭᱟ ᱴᱷᱤᱠ ᱜᱮᱭᱟ ᱴᱷᱤᱠ ᱜᱮᱭᱟ